ᱤᱧᱫᱚ ᱤᱧᱤᱡ ᱫᱩᱞᱟᱹᱲᱤᱭᱟᱹ ᱜᱟᱛᱮ ᱥᱟᱞᱟᱜ ᱫᱟᱬᱟᱱ ᱥᱟᱱᱟᱧ ᱠᱟᱱᱟ ᱪᱮᱫᱟᱜ ᱥᱮ ᱵᱟᱝᱢᱟ ᱩᱱᱤ ᱥᱟᱞᱟᱜ ᱡᱩᱫᱤᱧ ᱫᱟᱬᱟᱱᱟ ᱮᱱᱠᱷᱟᱱ ᱥᱮᱬᱟ ᱵᱟᱡᱟᱨ ᱠᱚᱨᱮ ᱫᱟᱬᱟᱱ ᱦᱚᱸ ᱟᱹᱰᱤ ᱥᱩᱵᱤᱫᱷᱟᱜᱮ ᱵᱩᱡᱷᱟᱹᱜᱼᱟ ᱟᱨ ᱚᱱᱠᱟᱱᱟᱜ ᱫᱟᱬᱟ ᱞᱮᱠᱷᱟᱱ ᱡᱚᱢᱼᱧᱩᱦᱚᱸ ᱢᱤᱨᱩ ᱪᱮᱬᱮ ᱞᱮᱠᱟ ᱠᱮᱱᱮ ᱠᱚᱛᱮ ᱡᱚᱢᱼᱧᱩ ᱦᱩᱭᱩᱜᱼᱟ ᱨᱚᱲ ᱞᱟᱸᱫᱟ ᱦᱚᱸ ᱚᱱᱠᱟᱜᱮ ᱠᱮᱱᱮ ᱠᱚᱛᱮ ᱵᱩᱡᱷᱟᱹᱜᱼᱟ ᱦᱟᱸᱰᱮ ᱱᱟᱸᱰᱮ ᱫᱩᱲᱩᱵ ᱠᱟᱛᱮᱫ ᱨᱚᱯᱚᱲ ᱢᱤᱫᱩᱜ ᱜᱟᱯᱟᱞᱢᱟᱨᱟᱣ ᱮᱱᱟ ᱚᱱᱟᱦᱚᱸ ᱟᱹᱰᱤ ᱪᱮᱦᱨᱟ ᱟᱹᱰᱤ ᱱᱟᱯᱟᱭ ᱵᱩᱡᱷᱟᱹᱜᱼᱟ ᱚᱱᱟ ᱠᱷᱟᱹᱛᱤᱨᱜᱮ ᱤᱧᱫᱚ ᱫᱩᱞᱟᱹᱲᱤᱭᱟᱹ ᱜᱟᱛᱮ ᱥᱟᱞᱟᱜ ᱜᱮ ᱫᱟᱬᱟᱱ ᱥᱟᱱᱟᱧ ᱠᱟᱱᱟ